ᱤᱧ ᱡᱚᱠᱷᱚᱱ ᱦᱟᱹᱠᱩ ᱥᱟᱵ ᱤᱧ ᱪᱟᱞᱟᱜᱼᱟ ᱛᱚᱠᱷᱚᱱ ᱫᱚ ᱦᱟᱹᱠᱩ ᱥᱟᱵ ᱞᱟᱹᱜᱤᱫ ᱛᱮ ᱡᱟᱦᱟᱸ ᱡᱤᱱᱤᱥ ᱠᱚ ᱫᱚᱨᱠᱟᱨ ᱚᱱᱟ ᱠᱚᱧ ᱥᱟᱯᱲᱟᱣ ᱥᱤᱧ ᱤᱫᱤ ᱛᱟᱨᱟᱭᱟ ᱡᱮᱢᱚᱱ ᱪᱷᱟᱹᱠᱤ ᱡᱟᱞ ᱢᱚᱥᱟᱨᱤ ᱡᱟᱞ ᱴᱤᱯᱷᱤᱱ ᱵᱟᱹᱞᱛᱤ ᱚᱱᱟ ᱠᱚ ᱤᱫᱤ ᱠᱟᱛᱮᱜ ᱦᱟᱹᱠᱩ ᱥᱟᱵ ᱤᱧ ᱪᱟᱞᱟᱜᱼᱟ ᱟᱨ ᱦᱟᱹᱠᱩ ᱥᱟᱵ ᱪᱟᱞᱟᱜ ᱞᱟᱦᱟ ᱨᱮ ᱤᱧᱟᱹᱜ ᱪᱮᱫ ᱚᱱᱠᱟᱱᱟᱜ ᱡᱟᱦᱮᱨ ᱥᱮ ᱫᱷᱚᱨᱚᱢ ᱟᱠᱷᱲᱟ ᱨᱩᱴᱤᱱ ᱠᱚ ᱫᱚ ᱵᱟᱹᱱᱩᱜᱼᱟ